ᱤᱧᱫᱚ ᱪᱟᱥᱜᱮᱛᱤᱧ ᱛᱚ ᱟᱨ ᱛᱟᱦᱚᱞᱮ ᱢᱟᱴᱨᱮ ᱪᱟᱥ ᱦᱩᱲᱩ ᱪᱟᱥ ᱡᱚᱛᱚᱜᱮᱞᱮ ᱪᱟᱥᱟ ᱡᱚᱛᱚᱜᱤᱧ ᱵᱟᱲᱟᱭᱟ ᱦᱩᱲᱩ ᱪᱮᱫᱞᱮᱠᱟᱞᱮ ᱪᱟᱥᱚᱜᱼᱟ ᱜᱟᱹᱪᱷᱤᱞᱮ ᱮᱨᱟ ᱟᱯᱷᱚᱨ ᱟᱞᱮ ᱥᱤᱭᱟᱞᱮ ᱨᱚᱦᱚᱭᱟᱞᱮ ᱟᱨ ᱤᱧᱟᱹᱜ ᱦᱩᱭᱩᱜ ᱠᱟᱱᱟ ᱵᱟᱜᱟᱱ ᱠᱟᱹᱢᱤ ᱵᱟᱦᱟ ᱵᱟᱜᱟᱱᱠᱩ ᱟᱹᱰᱤ ᱢᱚᱪ ᱤᱧ ᱨᱚᱦᱚᱭ ᱫᱟᱲᱤᱭᱟ ᱠᱚᱞᱚᱢ ᱦᱚᱧ ᱠᱟᱹᱴᱤᱝ ᱫᱟᱲᱤᱜ ᱜᱤᱭᱟᱹᱧ ᱵᱟᱦᱟ ᱡᱟᱦᱟᱸᱫᱚ ᱵᱟᱦᱟ ᱵᱟᱜᱟᱱᱠᱩ ᱢᱮᱛᱟᱜ ᱠᱟᱱᱟ ᱡᱚᱛᱚᱨᱚᱠᱚᱢᱟᱜ ᱵᱟᱦᱟ ᱨᱚᱦᱚᱭᱟᱹᱧ ᱡᱚᱛᱚᱱᱟᱹᱧ ᱦᱟᱨᱟᱭᱟᱹᱧ ᱟᱹᱰᱤ ᱠᱟᱡᱟᱠ ᱡᱚᱛᱚᱱ ᱫᱟᱨᱤ ᱠᱟᱛᱮᱜ ᱱᱤᱭᱟᱹᱜᱤ ᱫᱚᱠᱷᱚᱛᱟ ᱪᱟᱥᱠᱚᱦᱚᱸ ᱡᱚᱛᱚᱨᱚᱠᱚᱢᱟᱜ ᱟᱹᱰᱤ ᱱᱟᱯᱟᱭ ᱡᱚᱢᱟᱜ ᱫᱟᱨᱤ ᱠᱚᱦᱚᱸ ᱟᱹᱰᱤ ᱱᱟᱯᱟᱭ ᱠᱟᱛᱮᱜ